ᱜᱷᱟᱸᱨᱚᱡᱽ ᱨᱮ ᱡᱩᱫᱤ ᱠᱟᱹᱢᱤ ᱦᱚᱲ ᱠᱚ ᱵᱟᱝᱠᱚ ᱛᱟᱦᱮᱸᱱᱟ ᱮᱱᱠᱷᱟᱱ ᱜᱷᱟᱸᱨᱚᱡᱽ ᱪᱟᱞᱟᱣ ᱫᱚ ᱟᱹᱰᱤ ᱜᱮ ᱢᱩᱥᱠᱤᱞ ᱜᱮᱭᱟ ᱪᱮᱫᱟᱜ ᱥᱮ ᱠᱟᱹᱢᱤ ᱦᱚᱲ ᱵᱟᱝᱠᱷᱟᱱ ᱜᱷᱟᱸᱨᱚᱡᱽ ᱫᱚ ᱜᱷᱟᱸᱨᱚᱡᱽ ᱨᱮᱫᱚ ᱚᱠᱚᱭ ᱡᱟᱦᱟᱱᱟᱜ ᱠᱚᱭ ᱪᱤᱠᱟᱹᱭᱟ ᱚᱱᱟᱛᱮ ᱟᱨ ᱡᱟᱹᱥᱛᱤ ᱠᱷᱚᱱ ᱡᱟᱹᱥᱛᱤ ᱪᱟᱥᱵᱟᱥ ᱠᱟᱹᱢᱤ ᱨᱮᱫᱚ ᱦᱚᱲ ᱫᱚ ᱟᱹᱰᱤ ᱜᱮ ᱞᱟᱹᱠᱛᱤ ᱠᱚ ᱞᱟᱜᱟᱜᱼᱟ ᱪᱮᱫᱟᱜ ᱥᱮ ᱦᱚᱲ ᱵᱟᱝᱠᱷᱟᱱ ᱪᱟᱥ ᱠᱟᱹᱢᱤ ᱫᱚ ᱵᱟᱭ ᱜᱟᱱᱚᱜᱼᱟ ᱥᱟᱸᱜᱮ ᱦᱚᱲ ᱠᱷᱟᱱ ᱰᱷᱮᱹᱨ ᱮᱢ ᱠᱟᱹᱢᱤᱭᱟ ᱟᱨ ᱩᱱᱟᱹᱜ ᱦᱚᱲᱢᱚ ᱠᱷᱟᱴᱟᱣ ᱵᱟᱭ ᱦᱩᱭᱩᱜᱼᱟ ᱚᱱᱟ ᱞᱟᱹᱜᱤᱫ ᱪᱟᱥ ᱨᱮ ᱫᱚ ᱠᱩᱨᱩᱢᱩᱴᱩ ᱟᱹᱰᱤ ᱛᱮᱫ ᱜᱮ ᱪᱷᱩᱴᱟᱹᱣ ᱦᱩᱭᱩᱜᱼᱟ ᱟᱨ ᱪᱟᱥ ᱠᱟᱹᱢᱤ ᱵᱟᱝ ᱪᱷᱩᱴᱟᱹᱣ ᱞᱮᱱᱠᱷᱟᱱ ᱟᱵᱚ ᱦᱚᱸ ᱡᱚᱢᱟᱜ ᱠᱚ ᱵᱟᱵᱚᱱ ᱧᱟᱢᱟ ᱟᱫᱚ ᱚᱱᱟ ᱠᱷᱟᱹᱛᱤᱨ ᱪᱟᱥ ᱨᱮᱫᱚ ᱪᱟᱥ ᱞᱟᱹᱜᱤᱫ ᱫᱚ ᱜᱷᱟᱸᱨᱚᱡᱽ ᱨᱮ ᱟᱭᱢᱟ ᱦᱚᱲ ᱜᱮ ᱫᱚᱨᱠᱟᱨᱚᱜ ᱠᱟᱱᱟ ᱟᱨ ᱚᱱᱟ ᱤᱫᱤ ᱛᱮ ᱪᱟᱥ ᱠᱚᱦᱚᱸ ᱠᱚ ᱟᱞᱟᱜᱽ ᱟᱞᱟᱜᱽ ᱵᱟᱝ ᱧᱮᱞ ᱠᱟᱛᱮ ᱠᱚ ᱪᱷᱩᱴᱟᱹᱜᱼᱟ ᱪᱟᱥ ᱨᱮᱭᱟᱜ ᱞᱟᱹᱠᱛᱤ ᱫᱚ ᱱᱚᱝᱠᱟ ᱠᱟᱱᱟ ᱡᱮ ᱟᱵᱚ ᱡᱩᱫᱤ ᱵᱚᱱ ᱪᱟᱥᱟ ᱮᱱᱠᱷᱟᱱ ᱨᱮᱸᱜᱮᱡ ᱛᱮ ᱵᱟᱵᱚᱱ ᱛᱟᱦᱮᱱᱟ ᱡᱚᱢᱟᱜ ᱵᱚᱱ ᱧᱟᱢᱟ ᱟᱞᱟᱜᱽᱼᱟᱞᱟᱜᱽ ᱵᱚᱱ ᱪᱟᱥᱟ ᱠᱷᱟᱱ ᱟᱞᱟᱜᱽᱼᱟᱞᱟᱜᱽ ᱜᱮᱵᱚᱱ ᱧᱟᱢᱟ ᱡᱟᱦᱟᱸᱞᱮᱠᱟ ᱟᱹᱞᱩ ᱠᱚ ᱡᱩᱫᱤᱢ ᱪᱟᱥᱟ ᱮᱱᱠᱷᱟᱱ ᱩᱛᱩ ᱠᱚ ᱵᱟᱵᱚ ᱠᱚᱥᱴᱚᱜᱼᱟ ᱦᱮᱸᱥᱮ ᱡᱚᱢ ᱞᱟᱹᱜᱤᱫ ᱦᱳᱲᱳ ᱠᱚ ᱜᱮᱦᱩᱸ ᱠᱚ ᱮᱢᱟᱱ ᱠᱚᱵᱚᱱ ᱪᱟᱥᱟ ᱟᱨ ᱱᱚᱝᱠᱟᱱ ᱪᱟᱥ ᱡᱤᱱᱤᱥ ᱛᱮᱜᱮ ᱟᱵᱚᱵᱚᱱ ᱟᱨᱡᱟᱣ ᱞᱮᱠᱷᱟᱱ ᱟᱹᱰᱤ ᱜᱟᱱ ᱟᱵᱚ ᱟᱨᱟᱢ ᱛᱮᱵᱚ ᱟᱹᱥᱩᱞ ᱫᱟᱲᱮᱭᱟᱜᱼᱟ